ᱛᱮᱦᱮᱧ ᱤᱧ ᱱᱚᱛᱮᱧ ᱦᱮᱡ ᱟᱠᱟᱱᱟ ᱟᱨ ᱛᱮᱦᱮᱧ ᱤᱧ ᱫᱚ ᱰᱟᱹᱝᱨᱤ ᱫᱚ ᱩᱱᱟᱹᱜ ᱫᱚ ᱵᱟᱹᱧ ᱜᱩᱯᱤ ᱠᱚᱣᱟ ᱪᱮᱫᱟᱜ ᱥᱮ ᱟᱞᱮ ᱜᱩᱯᱤ ᱜᱤᱫᱽᱨᱟᱹ ᱢᱮᱱᱟᱭ ᱜᱮᱭᱟ ᱟᱨ ᱵᱟᱵᱟᱭ ᱜᱩᱯᱤ ᱠᱚᱣᱟ ᱟᱨ ᱛᱮᱦᱮᱧ ᱦᱚᱸ ᱵᱟᱵᱟ ᱟᱡᱟᱜ ᱞᱟᱹᱠᱛᱤ ᱫᱤᱭᱮᱛᱮ ᱵᱟᱹᱱᱩᱜᱼᱮᱭᱟ ᱟᱨ ᱟᱞᱮ ᱜᱩᱯᱤ ᱜᱤᱫᱽᱨᱟᱹ ᱱᱟᱦᱟᱸᱜ ᱢᱮᱱᱟᱜ ᱟᱠᱟᱫᱮᱭᱟ ᱩᱱᱤ ᱫᱚ ᱱᱟᱦᱟᱸᱜ ᱛᱮᱦᱮᱧ ᱟᱠᱚ ᱚᱲᱟᱜᱼᱮ ᱪᱟᱞᱟᱣ ᱟᱠᱟᱱᱟ ᱚᱱᱟᱛᱮ ᱛᱮᱦᱮᱧ ᱤᱧᱤᱧ ᱜᱩᱯᱤ ᱠᱟᱱᱟ ᱟᱹᱰᱤ ᱜᱩᱯᱤ ᱫᱚ ᱟᱹᱰᱤ ᱠᱚᱢ ᱵᱷᱟᱜᱽ ᱨᱮ ᱤᱧᱤᱧ ᱯᱟᱲᱟᱜᱼᱟ ᱟᱫᱚ ᱛᱮᱦᱮᱧᱤᱧ ᱜᱩᱯᱤ ᱠᱟᱱᱟ ᱟᱫᱚ ᱥᱮ ᱴᱟᱴᱠᱟ ᱜᱮ ᱵᱟᱹᱭ ᱢᱟ ᱰᱟᱹᱝᱨᱤ ᱢᱟᱠᱤᱱ ᱨᱚᱯᱚᱜᱼᱮᱱ ᱟᱯᱮ ᱥᱟᱶ ᱠᱚ ᱚᱱᱟ ᱠᱚ ᱦᱩᱭ ᱵᱟᱲᱟᱣᱠᱟᱱᱟ ᱥᱮ ᱵᱟᱝ ᱤᱧᱟᱹᱜ ᱥᱟᱶ ᱢᱟ ᱦᱩᱭᱮᱱ ᱫᱚ ᱞᱮᱵᱮᱫᱤᱧ ᱠᱟᱱᱟ ᱠᱤᱱ ᱛᱟᱦᱮᱱᱟ ᱵᱟᱲᱟᱭᱟᱯᱮ ᱟᱨ ᱚᱱᱟ ᱵᱟᱫᱨᱮ ᱚᱱᱟ ᱢᱟᱬᱟᱝ ᱛᱮᱦᱚᱸ ᱟᱹᱰᱤ ᱵᱟᱨ ᱜᱮ ᱤᱧ ᱥᱟᱞᱟᱜ ᱥᱮ ᱜᱷᱚᱴᱚᱱᱟ ᱠᱚ ᱦᱩᱭ ᱵᱟᱲᱟᱜ ᱜᱮᱭᱟ ᱟᱞᱮ ᱨᱮᱱ ᱵᱟᱨᱭᱟ ᱰᱟᱹᱝᱨᱤ ᱢᱮᱱᱟᱜ ᱠᱤᱱᱟ ᱟᱨ ᱢᱚᱬᱮ ᱜᱚᱴᱟᱝ ᱢᱮᱨᱚᱢ ᱢᱮᱱᱟᱜ ᱠᱚᱣᱟ ᱟᱨ ᱢᱮᱨᱚᱢ ᱥᱩᱠᱨᱤ ᱦᱚᱸ ᱚᱲᱟᱜ ᱠᱚᱨᱮ ᱫᱚ ᱢᱮᱱᱟᱜ ᱠᱚᱜᱮᱭᱟ ᱟᱫᱚ ᱩᱱᱠᱩ ᱫᱚ ᱵᱟᱞᱮ ᱜᱩᱯᱤᱭᱟ ᱢᱮᱱᱠᱷᱟᱱ ᱰᱟᱹᱝᱨᱤ ᱟᱨ ᱢᱮᱨᱚᱢ ᱞᱮ ᱜᱩᱯᱤᱭᱟ ᱢᱤᱫ ᱫᱷᱟᱣ ᱢᱟ ᱰᱟᱹᱝᱨᱤ ᱠᱤᱱ ᱞᱮᱵᱮᱫᱤᱧ ᱠᱟᱱ ᱛᱟᱦᱮᱱᱟ ᱟᱨ ᱢᱤᱫ ᱫᱷᱟᱣ ᱢᱟ ᱢᱮᱨᱚᱢ ᱠᱤᱱ ᱩᱱᱠᱩ ᱥᱮᱛᱟ ᱠᱚᱠᱚ ᱦᱮᱡ ᱞᱮᱱ ᱛᱟᱦᱮᱱᱟ ᱟᱨ ᱤᱧ ᱮᱠᱞᱟ ᱜᱤᱧ ᱜᱩᱯᱤ ᱠᱟᱱ ᱛᱟᱦᱮᱱ ᱥᱮᱛᱟ ᱠᱚᱠᱚ ᱡᱚᱢ ᱦᱚᱪᱚᱭᱮᱫ ᱠᱚ ᱛᱟᱦᱮᱱᱟᱹᱧ ᱢᱟᱥᱮ ᱵᱷᱟᱹᱭ ᱫᱚᱢᱮ ᱠᱚ ᱮᱜᱮᱨ ᱠᱤᱫᱤᱧᱟ ᱦᱩᱱᱟᱹᱝ ᱟᱞᱮ ᱚᱲᱟᱜ ᱨᱮᱜᱮ ᱯᱨᱟᱭᱤᱡ ᱠᱟᱹᱥᱤ ᱠᱚᱦᱚᱸ ᱢᱮᱱᱟᱜ ᱠᱚᱣᱟ ᱟᱞᱮ ᱨᱮᱱ ᱵᱟᱨᱭᱟ ᱠᱟᱹᱥᱤ ᱢᱮᱱᱟᱜᱼᱟ ᱢᱤᱫᱴᱮᱱ ᱯᱨᱟᱭᱤᱡ ᱠᱟᱹᱥᱤ ᱡᱟᱦᱟᱸ ᱟᱹᱛᱩ ᱨᱮᱱ ᱠᱚᱲᱟ ᱠᱚ ᱱᱟᱦᱟᱸᱜ ᱟᱞᱮ ᱨᱮᱱ ᱥᱟᱸᱜᱮ ᱫᱷᱟᱨᱟ ᱢᱮᱨᱚᱢ ᱢᱮᱱᱟᱜ ᱠᱚᱣᱟ ᱥᱮ ᱮᱱᱠᱷᱟᱱ ᱟᱞᱮ ᱴᱷᱮᱱ ᱜᱮ ᱦᱟᱸᱜ ᱩᱱᱠᱩ ᱠᱚ ᱫᱚᱦᱚ ᱟᱠᱟᱫᱮᱭᱟ ᱟᱫᱚ ᱦᱳᱭ ᱵᱷᱟᱹᱭ ᱢᱟ ᱟᱨ ᱢᱤᱫ ᱫᱷᱟᱣ ᱛᱮᱦᱮᱧ ᱜᱚᱲᱟ ᱡᱚᱜ ᱡᱚᱠᱷᱚᱱ ᱰᱟᱹᱝᱨᱤ ᱪᱩᱯᱤ ᱛᱤᱠᱤᱱ ᱯᱟᱴᱷᱟᱣ ᱠᱤᱫᱤᱧᱟ ᱟᱹᱰᱤ ᱜᱮ ᱦᱟᱹᱥᱩᱣᱟ ᱵᱷᱟᱹᱭ ᱩᱯ ᱛᱮ ᱛᱟᱠᱚ ᱦᱮᱸᱥᱮ ᱟᱯᱮ ᱥᱟᱞᱟᱜ ᱛᱮ ᱦᱩᱭ ᱵᱟᱲᱟᱣ ᱠᱟᱱᱟ ᱥᱮ ᱵᱟᱝ ᱞᱟᱹᱭ ᱫᱚ ᱱᱟᱦᱟᱸᱜ ᱞᱟᱹᱭ ᱛᱟᱵᱚᱱ ᱯᱮ ᱤᱧ ᱥᱟᱞᱟᱜ ᱛᱮᱢᱟ ᱦᱩᱭᱱᱟ ᱱᱚᱣᱟ ᱠᱚ ᱟᱹᱰᱤ ᱵᱟᱨ ᱤᱧ ᱥᱟᱞᱟᱜ ᱥᱮ ᱱᱚᱣᱟ ᱦᱩᱭ ᱫᱷᱟᱨᱟᱜ ᱜᱮᱭᱟ ᱪᱮᱫᱟᱜ ᱥᱮ ᱫᱤᱱ ᱜᱩᱯᱤ ᱵᱟᱢ ᱦᱤᱡᱩᱜᱼᱟ ᱮᱱᱠᱷᱟᱱ ᱵᱟᱢ ᱵᱟᱲᱟᱭᱟ ᱵᱷᱟᱹᱭ ᱚᱠᱟ ᱞᱮᱠᱟ ᱫᱷᱚᱨᱟ ᱠᱚ ᱤᱭᱟᱹ ᱠᱚᱣᱟ ᱢᱮᱱᱛᱮ ᱥᱮ ᱵᱟᱝᱟ ᱩᱱᱟᱹᱜ ᱫᱚ ᱵᱟᱢ ᱵᱟᱲᱟᱭᱟ ᱚᱠᱟ ᱞᱮᱠᱟ ᱫᱤᱱ ᱫᱚ ᱵᱟᱢ ᱜᱩᱯᱤ ᱠᱚᱫᱚ ᱪᱮᱫ ᱟᱫᱚ ᱛᱮᱦᱮᱧ ᱵᱟᱭᱪᱟᱱᱥ ᱨᱮ ᱜᱩᱯᱤᱧ ᱦᱮᱡᱼᱮᱱᱟ ᱛᱮᱦᱮᱧ ᱫᱚ ᱵᱟᱝ ᱢᱟᱱᱮ ᱮᱭᱥᱮ ᱵᱤᱪᱼᱵᱤᱪ ᱨᱮᱜᱮᱧ ᱜᱩᱯᱤ ᱵᱟᱲᱟ ᱠᱚᱜᱮᱭᱟ ᱵᱟᱝ ᱢᱮᱱᱛᱫ ᱫᱚ ᱵᱟᱝ ᱟᱫᱚ ᱪᱤᱠᱟᱹᱭᱟᱢ ᱜᱩᱯᱤ ᱢᱟ ᱦᱩᱭᱩᱜ ᱜᱮᱭᱟ ᱡᱟᱦᱟᱸᱭ ᱠᱚ ᱟᱹᱥᱩᱞ ᱟᱠᱟᱫ ᱠᱚᱣᱟ ᱞᱮ ᱟᱨ ᱥᱩᱠᱨᱤ ᱫᱟᱠᱟ ᱮᱢ ᱟᱞᱮ ᱨᱮᱱ ᱥᱩᱠᱨᱤ ᱟᱹᱰᱤ ᱡᱚᱢ ᱜᱮᱭᱟᱭ ᱞᱚᱥᱟᱜ ᱟᱭ ᱵᱟᱹᱭ ᱥᱟᱹᱨᱤ ᱜᱮ ᱢᱮᱨᱚᱢ ᱠᱚ ᱥᱩᱠᱨᱤ ᱠᱚ ᱫᱟᱠᱟ ᱠᱚᱯᱮ ᱮᱢ ᱵᱟᱲᱟ ᱟᱠᱟᱫ ᱠᱚᱣᱟ ᱥᱮ ᱵᱟᱝ ᱟᱨ ᱟᱯᱮ ᱪᱤᱞᱤ ᱪᱤᱞᱤ ᱠᱚᱯᱮ ᱟᱹᱥᱩᱞ ᱟᱠᱟᱫ ᱠᱚᱣᱟ ᱞᱟᱹᱭ ᱛᱟᱵᱚᱞ ᱯᱮ